ᱤᱧ ᱦᱚᱧ ᱵᱮᱵᱽᱥᱟ ᱞᱟᱹᱜᱤᱫᱚᱜ ᱠᱟᱱᱟ ᱪᱮᱫᱟᱜ ᱡᱮ ᱟᱞᱮ ᱴᱷᱮᱱ ᱫᱚ ᱩᱛᱩ ᱡᱤᱱᱤᱥ ᱠᱚ ᱥᱮ ᱥᱚᱵᱽᱡᱤ ᱠᱚ ᱦᱚᱸ ᱵᱟᱹᱱᱩᱜᱛᱮ ᱫᱚᱠᱟᱱ ᱠᱚ ᱦᱚᱸ ᱵᱟᱹᱱᱩᱜᱛᱮ ᱟᱹᱰᱤ ᱡᱷᱟᱹᱞ ᱠᱷᱚᱱ ᱞᱮ ᱟᱹᱜᱩᱭᱫᱟ ᱚᱱᱟᱛᱮ ᱤᱧ ᱵᱮᱵᱽᱥᱟ ᱞᱮᱱ ᱠᱷᱟᱡ ᱫᱚ ᱟᱹᱰᱤᱜᱟᱱ ᱟᱹᱛᱩ ᱴᱚᱞᱟ ᱨᱮᱱ ᱦᱚᱲ ᱦᱚᱸ ᱥᱟᱺᱜᱤᱧᱛᱮ ᱵᱟᱝ ᱪᱟᱞᱟᱜ ᱦᱩᱭᱩᱜ ᱛᱟᱠᱚᱣᱟ ᱥᱮ ᱟᱹᱛᱩ ᱴᱚᱞᱟ ᱦᱚᱲ ᱦᱚᱧ ᱮᱢ ᱫᱟᱲᱮᱭᱟᱠᱚᱣᱟ ᱚᱱᱟᱛᱮ ᱩᱛᱩ ᱡᱤᱱᱤᱥ ᱠᱚᱧ ᱵᱮᱵᱽᱥᱟ ᱞᱟᱹᱜᱤᱫᱚᱜ ᱠᱟᱱᱟ ᱥᱮ ᱥᱩᱱᱩᱢ ᱵᱩᱞᱩᱝ ᱠᱚ ᱦᱚᱸ ᱫᱳᱠᱟᱱ ᱨᱮ ᱫᱚᱦᱚᱭ ᱞᱮᱠᱷᱟᱱ ᱟᱫᱚ ᱟᱹᱛᱩ ᱴᱚᱞᱟ ᱦᱚᱲ ᱧᱤᱫᱟᱹ ᱧᱩᱛ ᱵᱟᱦᱨᱮ ᱥᱮᱫ ᱵᱟᱠᱚ ᱪᱟᱞᱟᱜᱼᱟ ᱱᱚᱰᱮ ᱜᱮ ᱦᱮᱡ ᱜᱚᱫᱚᱜ ᱟᱠᱚ ᱱᱚᱰᱮ ᱜᱮ ᱩᱱ ᱫᱚᱧ ᱮᱢ ᱜᱚᱫ ᱫᱟᱲᱮᱭᱟᱠᱚᱣᱟᱧ ᱥᱮ ᱡᱟᱦᱟᱸ ᱥᱮᱫ ᱫᱚ ᱧᱤᱫᱟᱹᱼᱧᱩᱛ ᱫᱚ ᱵᱟᱠᱚ ᱪᱟᱞᱟᱣ ᱜᱚᱫ ᱫᱟᱲᱮᱭᱟᱜᱼᱟ ᱩᱥᱟᱹᱨᱟ ᱫᱚ